ᱵᱟᱭᱤᱠ ᱪᱟᱞᱟᱣ ᱚᱠᱛᱚ ᱫᱚ ᱠᱟᱜᱚᱡᱽ ᱨᱮᱭᱟᱜ ᱤᱭᱟᱹ ᱜᱟᱹᱰᱤ ᱨᱮᱭᱟᱜ ᱠᱟᱜᱚᱡᱽ ᱜᱮ ᱫᱚᱦᱚ ᱞᱟᱹᱠᱛᱤ ᱠᱟᱱᱟ ᱱᱤᱡᱮᱨᱟᱜ ᱤᱱᱥᱩᱨᱮᱱᱥ ᱠᱟᱜᱚᱡᱽ ᱠᱚ ᱜᱟᱹᱰᱤ ᱨᱮᱭᱟᱜ ᱠᱟᱜᱚᱡᱽ ᱠᱚ ᱦᱮᱞᱢᱮᱴ ᱠᱚᱫᱚ ᱟᱨᱦᱚᱸ ᱡᱟᱹᱥᱛᱤ ᱫᱚᱦᱚᱭ ᱦᱩᱭᱩᱜᱼᱟ ᱥᱮ ᱵᱟᱝ ᱯᱟᱱᱟᱦᱤ ᱠᱚᱦᱚᱸ ᱦᱚᱨᱚᱜ ᱦᱩᱭᱩᱜᱼᱟ ᱥᱮ ᱵᱟᱝ ᱟᱫᱷᱟᱨ ᱠᱟᱨᱰ ᱵᱷᱳᱴᱟᱨ ᱠᱟᱨᱰ ᱠᱚᱦᱚᱸ ᱫᱚᱦᱚᱭ ᱦᱩᱭᱩᱜᱼᱟ ᱟᱭᱰᱮᱱᱴᱤ ᱠᱟᱨᱰ ᱠᱚ ᱫᱚᱦᱚᱭ ᱦᱩᱭᱩᱜᱼᱟ ᱟᱨ ᱥᱤᱜᱽᱱᱮᱞ ᱠᱚᱦᱚᱸ ᱢᱚᱡᱽ ᱛᱮ ᱧᱮᱞ ᱦᱩᱭᱩᱜᱼᱟ ᱥᱤᱜᱽᱱᱮᱞ ᱧᱮᱞ ᱠᱟᱛᱮᱫ ᱜᱮ ᱪᱟᱞᱟᱣ ᱦᱩᱭᱩᱜᱼᱟ ᱜᱟᱹᱰᱤ ᱠᱚᱫᱚ ᱥᱮ ᱵᱟᱝ ᱜᱟᱹᱰᱤ ᱨᱮᱭᱟᱜ ᱯᱮᱯᱟᱨᱥ ᱚᱠᱟᱴᱟᱜ ᱢᱮᱱᱟᱜᱼᱟ ᱚᱱᱟ ᱠᱚᱦᱚᱸ ᱫᱚᱦᱚᱭ ᱦᱩᱭᱩᱜ ᱠᱟᱱᱟ ᱥᱚᱸᱜᱮᱛᱮ